ᱫᱟᱫᱟ ᱦᱚᱞᱟ ᱡᱟᱦᱟᱸ ᱥᱟᱢᱟᱱᱮᱢ ᱮᱢ ᱠᱟᱜᱼᱟ ᱢᱮᱱᱠᱷᱟᱱ ᱱᱚᱣᱟ ᱱᱤᱱᱟᱹᱜ ᱵᱮᱥ ᱥᱟᱢᱟᱱ ᱠᱟᱱᱟ ᱱᱩᱱᱟᱹᱜ ᱵᱮᱥ ᱥᱟᱢᱟᱱ ᱠᱟᱱᱟ ᱡᱟᱦᱟᱸ ᱤᱧ ᱡᱟᱦᱟᱧ ᱵᱮᱵᱚᱦᱟᱨᱮᱫᱼᱟ ᱥᱟᱵᱚᱱ ᱵᱟᱠᱷᱟᱱ ᱱᱩᱱᱟᱹᱜ ᱴᱷᱤᱠ ᱵᱩᱡᱷᱟᱹᱣᱱᱟ ᱡᱟᱦᱟᱸ ᱦᱚᱲᱢᱚ ᱠᱚ ᱵᱟᱵᱟᱫ ᱠᱟᱱ ᱛᱟᱦᱮᱱᱟ ᱤᱱᱟᱹᱠᱷᱟᱱ ᱚᱱᱟ ᱵᱟᱵᱟᱫ ᱠᱚᱦᱚᱸ ᱢᱤᱫ ᱫᱷᱟᱣ ᱩᱢᱮᱱ ᱛᱮᱜᱮ ᱢᱤᱫ ᱫᱷᱟᱣ ᱥᱟᱵᱚᱱ ᱯᱷᱟᱨᱪᱟ ᱠᱟᱛᱮᱫ ᱛᱩᱯᱩ ᱯᱷᱟᱨᱪᱟ ᱠᱟᱛᱮᱫ ᱡᱚᱛᱚ ᱚᱱᱟ ᱠᱚ ᱵᱟᱵᱟᱫ ᱠᱚ ᱥᱮ ᱡᱟᱦᱟᱸ ᱵᱩᱞᱩᱝ ᱵᱩᱞᱩᱝ ᱦᱚᱲᱢᱚ ᱠᱚ ᱮᱠᱫᱚᱢ ᱯᱩᱨᱟᱹ ᱥᱟᱯᱷᱟ ᱟᱹᱰᱤ ᱯᱷᱨᱮᱹᱥᱱᱮᱹᱥ ᱵᱩᱡᱷᱟᱹᱜ ᱠᱟᱱᱟ ᱡᱟᱦᱟᱸ ᱛᱮ ᱟᱹᱰᱤ ᱢᱚᱡᱽ ᱜᱮ ᱟᱹᱭᱠᱟᱹᱜ ᱠᱟᱱᱟ